ᱟᱵᱚ ᱫᱚ ᱥᱤᱛᱩᱝ ᱫᱤᱱ ᱫᱚ ᱥᱤᱛᱩᱝᱟ ᱤᱱᱟᱹ ᱛᱮᱜᱮ ᱥᱮ ᱨᱟᱵᱟᱝ ᱫᱤᱱ ᱫᱚ ᱨᱟᱵᱟᱝ ᱵᱩᱡᱷᱟᱹᱜᱼᱟ ᱚᱱᱠᱟᱜᱮ ᱡᱟᱹᱯᱩᱫ ᱫᱤᱱ ᱫᱚ ᱡᱟ ᱯᱩᱫᱟᱭ ᱚᱱᱟ ᱛᱮᱜᱮ ᱟᱵᱚ ᱫᱚᱵᱚᱱ ᱵᱩᱡᱷᱟᱹᱣ ᱧᱟᱢᱟ ᱡᱮ ᱱᱤᱭᱟᱹ ᱫᱚ ᱚᱠᱟᱴᱟᱜ ᱨᱤᱛᱩ ᱪᱟᱞᱟᱜ ᱠᱟᱱᱟ ᱢᱮᱱᱛᱮ ᱚᱱᱟ ᱦᱚᱸᱭ ᱦᱤᱸᱥᱤᱫ ᱜᱮ ᱟᱵᱚ ᱫᱚᱭ ᱵᱩᱡᱷᱟᱹᱣ ᱦᱚᱪᱚ ᱵᱚᱱᱟᱭ ᱡᱮ ᱚᱠᱟᱴᱟᱜ ᱨᱤᱛᱩ ᱪᱟᱞᱟᱜ ᱠᱟᱱᱟ ᱪᱮᱫ ᱞᱮᱠᱟ ᱥᱤᱛᱩᱝ ᱫᱤᱱ ᱥᱤᱛᱩᱝ ᱨᱮᱱᱟᱜ ᱜᱚᱨᱚᱢ ᱪᱷᱩᱴᱤ ᱦᱚᱸ ᱠᱚ ᱮᱢᱚᱜ ᱜᱮᱭᱟ ᱚᱱᱟᱛᱮ ᱟᱭᱢᱟ ᱦᱚᱲ ᱫᱚ ᱥᱤᱛᱩᱝ ᱫᱤᱱ ᱫᱚ ᱚᱲᱟᱜ ᱨᱮᱜᱮ ᱠᱚ ᱛᱟᱦᱮᱱᱟ ᱥᱤᱛᱩᱝ ᱚᱠᱟ ᱛᱮᱦᱚᱸ ᱥᱤᱛᱩᱝᱨᱮ ᱵᱟᱝᱠᱚ ᱫᱟᱬᱟ ᱫᱟᱲᱮᱭᱟᱜᱼᱟ ᱥᱮ ᱵᱟᱝᱠᱚ ᱥᱮᱱ ᱫᱟᱲᱮᱭᱟᱜ ᱠᱷᱟᱹᱛᱤᱨ ᱛᱮ ᱚᱲᱟᱜ ᱠᱚᱨᱮᱜ ᱜᱮᱠᱚ ᱛᱟᱦᱮᱱᱟ ᱟᱨ ᱨᱟᱵᱟᱝ ᱫᱤᱱ ᱫᱚ ᱟᱵᱚ ᱦᱚᱲ ᱫᱚ ᱡᱩᱨᱩᱜ ᱜᱚᱣᱟᱜ ᱵᱚᱱ ᱨᱟᱵᱟᱝ ᱛᱮ ᱚᱱᱠᱟᱜᱮ ᱡᱟᱹᱯᱩᱫ ᱫᱤᱱ ᱫᱚ ᱪᱟᱥᱼᱵᱟᱥ ᱫᱤᱱ ᱠᱟᱱᱟ ᱪᱟᱥᱼᱟᱵᱚᱱ ᱤᱱᱟᱹ ᱦᱚᱛᱮᱜ ᱛᱮ ᱟᱵᱚ ᱫᱚ ᱡᱷᱚᱛᱚ ᱞᱮᱠᱟᱱᱟᱜ ᱨᱤᱛᱩ ᱨᱮᱜᱮ ᱚᱱᱠᱟ ᱞᱮᱠᱟᱱ ᱠᱟ ᱢᱤ ᱠᱚ ᱢᱮᱱᱟᱜ ᱟᱠᱟᱫᱟ ᱡᱟᱦᱟᱸ ᱫᱚ ᱟᱵᱚ ᱠᱟᱹᱢᱤ ᱟᱹᱜᱩᱭᱮᱫᱟᱵᱚᱱ ᱥᱮᱵᱚᱱ ᱠᱟᱹᱢᱤᱭᱮᱜ ᱜᱮᱭᱟ